ᱦᱩᱸ ᱢᱤᱫᱴᱮᱱ ᱠᱩᱧ ᱫᱟᱜ ᱠᱷᱚᱱ ᱫᱚ ᱡᱮᱢᱚᱱ ᱟᱭᱢᱟ ᱨᱚᱠᱚᱢ ᱵᱷᱟᱵᱮ ᱛᱮ ᱠᱩᱧ ᱫᱟᱜ ᱵᱚᱱ ᱞᱩ ᱫᱟᱲᱮᱭᱟᱜᱼᱟ ᱡᱮᱢᱚᱱ ᱰᱷᱚᱠᱚᱡ ᱠᱟᱛᱮᱫ ᱡᱮᱢᱚᱱ ᱠᱚᱞ ᱠᱷᱚᱱ ᱰᱷᱚᱠᱚᱡ ᱠᱟᱛᱮᱫ ᱟᱨ ᱰᱟᱹᱰᱤ ᱠᱩᱧ ᱠᱷᱚᱱ ᱫᱚ ᱞᱩ ᱠᱟᱛᱮᱫ ᱟᱭᱢᱟ ᱨᱚᱠᱚᱢ ᱵᱷᱟᱵᱮ ᱫᱟᱜ ᱵᱚᱱ ᱩᱰᱩᱠ ᱫᱟᱲᱮᱭᱟᱜᱼᱟ ᱚᱱᱟ ᱪᱷᱟᱲᱟ ᱫᱚ ᱱᱮᱛᱟᱨ ᱫᱚ ᱟᱵᱚ ᱟᱹᱛᱩ ᱛᱟᱞᱟ ᱠᱚᱨᱮ ᱦᱚᱸ ᱵᱤᱡᱽᱞᱤ ᱵᱟᱹᱛᱤ ᱠᱚᱦᱚᱸ ᱠᱚ ᱵᱚᱞᱚᱣᱟᱠᱟᱱᱟ ᱛᱚ ᱚᱱᱟ ᱵᱤᱡᱽᱞᱤ ᱵᱟᱹᱛᱤ ᱠᱷᱟᱹᱛᱤᱨ ᱛᱮ ᱟᱵᱚ ᱱᱮᱛᱟᱨ ᱢᱚᱴᱚᱨ ᱦᱚᱸ ᱠᱤᱨᱤᱧ ᱛᱮᱵᱚᱱ ᱧᱟᱢ ᱫᱟᱲᱮᱭᱟᱜᱼᱟ ᱚᱸᱰᱮ ᱠᱷᱚᱱ ᱵᱤᱡᱽᱞᱤ ᱠᱷᱚᱱ ᱠᱟᱱᱮᱠᱥᱮᱱ ᱠᱟᱛᱮᱫ ᱡᱚᱲᱟᱣ ᱠᱟᱛᱮᱫ ᱟᱵᱚ ᱢᱚᱴᱚᱨ ᱨᱮᱵᱚᱱ ᱪᱟᱹᱞᱩ ᱫᱟᱲᱮᱭᱟᱜᱼᱟ ᱛᱚ ᱚᱸᱰᱮ ᱵᱚᱱ ᱟᱵᱚ ᱢᱚᱴᱚᱨ ᱪᱟᱹᱞᱩ ᱠᱟᱛᱮᱫ ᱟᱵᱚ ᱫᱟᱜ ᱵᱚᱱ ᱩᱰᱩᱠ ᱫᱟᱲᱮᱭᱟᱜᱼᱟ ᱛᱚ ᱱᱚᱣᱟ ᱛᱮᱫᱚ ᱵᱷᱟᱹᱜᱤ ᱥᱩᱵᱤᱫᱟ ᱜᱮᱭᱟ ᱟᱵᱚ ᱢᱚᱴᱚᱨ ᱠᱷᱚᱱ ᱫᱟᱜ ᱩᱰᱩᱠ ᱠᱟᱛᱮᱫ ᱵᱷᱟᱜᱮ ᱱᱮᱛᱟᱨ ᱥᱩᱵᱤᱫᱟ ᱠᱟᱱᱟᱵᱚᱱ ᱟᱨ ᱢᱚᱴᱚᱨ ᱫᱟᱜ ᱫᱚ ᱟᱵᱚ ᱵᱷᱟᱹᱜᱤ ᱠᱟᱭᱛᱮ ᱱᱮᱛᱟᱨ ᱟᱹᱰᱤ ᱥᱩᱵᱤᱫᱟᱜᱮ ᱞᱟᱦᱟ ᱛᱮᱫᱚ ᱠᱩᱧ ᱫᱟᱜ ᱠᱷᱚᱱ ᱚᱝ ᱚᱝᱠᱟᱱ ᱰᱷᱮᱨ ᱯᱚᱨᱤᱢᱟᱱ ᱛᱮ ᱫᱟᱜ ᱵᱟᱵᱚᱱ ᱩᱰᱩᱠ ᱫᱟᱲᱮᱭᱟᱜ ᱠᱟᱱ ᱛᱟᱦᱮᱱᱟ ᱱᱮᱛᱟᱨ ᱫᱚ ᱱᱚᱣᱟ ᱵᱤᱡᱽᱞᱤ ᱵᱟᱹᱛᱤ ᱥᱮᱴᱮᱨᱟᱠᱟᱱᱟᱛᱮ ᱥᱮ ᱟᱫᱷᱩᱱᱤᱠ ᱯᱚᱫᱽᱫᱷᱚᱛᱤ ᱨᱮᱱᱟᱜ ᱵᱮᱵᱚᱦᱟᱨ ᱠᱷᱟᱹᱛᱤᱨ ᱛᱮ ᱟᱵᱚ ᱢᱚᱴᱚᱨ ᱵᱚᱱ ᱪᱟᱹᱞᱩ ᱫᱟᱲᱮᱭᱟᱜ ᱠᱟᱱᱟ ᱟᱨ ᱵᱷᱟᱹᱜᱤ ᱥᱮᱪ ᱨᱮᱱᱟᱜ ᱵᱮᱵᱚᱥᱛᱟ ᱦᱚᱸ ᱵᱷᱟᱹᱜᱤ ᱦᱩᱭᱩᱜ ᱠᱟᱱ ᱛᱟᱵᱚᱱᱟ ᱡᱮᱢᱚᱱ ᱪᱟᱥᱵᱟᱥ ᱠᱷᱟᱹᱛᱤᱨ ᱛᱮᱦᱚᱸ ᱞᱟᱦᱟ ᱫᱚ ᱫᱟᱜ ᱵᱟᱝ ᱠᱷᱟᱹᱛᱤᱨ ᱛᱮ ᱦᱩᱲᱩ ᱦᱚᱸᱵᱚᱱ ᱨᱚᱦᱚᱭ ᱫᱟᱲᱮᱭᱟᱜ ᱠᱟᱱ ᱛᱟᱦᱮᱱᱟ ᱱᱮᱛᱟᱨ ᱫᱚ ᱵᱤᱡᱽᱞᱤ ᱵᱟᱹᱛᱤ ᱠᱷᱟᱹᱛᱤᱨ ᱛᱮ ᱟᱵᱚ ᱢᱚᱴᱚᱨ ᱵᱚᱱ ᱵᱮᱵᱚᱦᱟᱨ ᱫᱟᱲᱮᱭᱟᱜ ᱠᱟᱱᱟ ᱟᱨ ᱱᱤᱭᱟᱹ ᱠᱷᱟᱹᱛᱤᱨ ᱛᱮ ᱟᱵᱚ ᱵᱷᱟᱹᱜᱤ ᱥᱩᱵᱤᱫᱟ ᱵᱚᱱ ᱧᱟᱢᱟᱠᱟᱫᱟ ᱟᱨ ᱱᱚᱣᱟ ᱥᱩᱵᱤᱫᱟ ᱠᱷᱟᱹᱛᱤᱨ ᱛᱮ ᱟᱵᱚ ᱱᱤᱛᱳᱜ ᱪᱟᱥᱵᱟᱥ ᱦᱚᱸ ᱵᱷᱟᱜᱮ ᱦᱩᱭᱩᱜ ᱠᱟᱱ ᱛᱟᱵᱚᱱᱟ ᱟᱨ ᱢᱚᱴᱚᱨ ᱫᱟᱜ ᱵᱚᱱ ᱛᱮ ᱵᱷᱟᱜᱤ ᱥᱩᱵᱤᱫᱟ ᱦᱩᱭᱩᱜ ᱠᱟᱱᱟ ᱟᱨ ᱠᱩᱧ ᱫᱟᱜ ᱠᱷᱚᱱ ᱞᱩ ᱩᱰᱩᱠ ᱠᱷᱚᱱ ᱱᱚᱣᱟ ᱢᱚᱴᱚᱨ ᱵᱤᱡᱽᱞᱤ ᱵᱟᱹᱛᱤ ᱛᱮ ᱫᱟᱜ ᱵᱷᱟᱹᱜᱤ ᱟᱹᱰᱤ ᱥᱩᱵᱤᱫᱟ ᱨᱮᱱᱟᱜ ᱠᱟᱹᱢᱤᱭ ᱮᱢᱫᱟ ᱟᱨ ᱱᱚᱣᱟ ᱵᱤᱡᱽᱞᱤ ᱵᱟᱹᱛᱤ ᱠᱷᱟᱹᱛᱤᱨ ᱟᱵᱚ ᱟᱹᱰᱤ ᱥᱩᱵᱤᱫᱟ ᱨᱮ ᱢᱮᱱᱟᱜ ᱵᱚᱱᱟ ᱟᱨ ᱩᱱᱱᱚᱛᱚ ᱫᱷᱚᱨᱚᱱ ᱨᱮᱱᱟᱜ ᱡᱟᱦᱟᱱᱟᱜ ᱵᱚᱱ ᱠᱟᱹᱢᱤ ᱫᱟᱲᱮᱭᱟᱜ ᱠᱟᱱᱟ ᱟᱨ ᱢᱚᱴᱚᱨ ᱫᱚ ᱟᱨᱦᱚᱸ ᱟᱭᱢᱟ ᱠᱚᱨᱮ ᱠᱟᱹᱢᱤ ᱮᱢ ᱛᱟᱵᱚᱱᱟᱭ ᱡᱮᱢᱚᱱ ᱦᱩᱲᱩ ᱨᱤᱫ ᱨᱮᱦᱚᱸ ᱟᱨ ᱛᱟᱯᱚᱨ ᱦᱩᱸ ᱡᱟᱦᱟᱱᱟᱜ ᱟᱭᱢᱟ ᱨᱚᱠᱚᱢ ᱢᱚᱴᱚᱨ ᱦᱮᱱᱟᱜᱼᱟ ᱟᱭᱢᱟ ᱨᱚᱠᱚᱢ ᱢᱚᱴᱚᱨ ᱢᱮᱱᱟᱜᱼᱟ ᱯᱷᱮᱱ ᱠᱚᱦᱚᱸ ᱪᱟᱞᱟᱜ ᱠᱟᱱ ᱛᱟᱵᱚᱱᱟ ᱵᱤᱡᱽᱞᱤ ᱵᱟᱹᱛᱤ ᱤᱫᱤ ᱠᱟᱛᱮᱫ ᱟᱨ ᱱᱚᱣᱟ ᱠᱷᱚᱱ ᱟᱹᱰᱤ ᱞᱟᱦᱟ ᱫᱤᱱ ᱠᱷᱚᱱ ᱫᱚ ᱟᱹᱰᱤ ᱥᱩᱵᱤᱫᱟ ᱦᱩᱭ ᱠᱟᱱᱟ ᱞᱟᱦᱟ ᱫᱚ ᱵᱤᱡᱽᱞᱤ ᱵᱟᱹᱛᱤ ᱵᱟᱝ ᱛᱟᱦᱮᱱ ᱠᱷᱟᱹᱛᱤᱨ ᱛᱮ ᱟᱵᱚ ᱫᱟᱜ ᱞᱩ ᱠᱟᱛᱮᱫ ᱵᱮᱵᱚᱦᱟᱨ ᱦᱩᱭᱩᱜ ᱠᱟᱱ ᱛᱟᱦᱮᱱᱟ ᱱᱮᱛᱟᱨ ᱫᱚ ᱵᱤᱡᱽᱞᱤ ᱵᱟᱹᱛᱤ ᱠᱷᱟᱹᱛᱤᱨ ᱛᱮ ᱚᱛᱤᱨᱤᱠᱛᱚ ᱢᱟᱱᱮ ᱛᱤᱱᱟᱹᱜ ᱫᱚᱨᱠᱟᱨ ᱚᱱᱟ ᱠᱷᱚᱡ ᱰᱷᱮᱨ ᱯᱚᱨᱤᱢᱟᱱᱛᱮ ᱫᱟᱜ ᱵᱚᱱ ᱧᱟᱢᱫᱟ ᱱᱤᱭᱟᱹ ᱜᱮ ᱱᱚᱣᱟ ᱨᱮᱭᱟᱜ ᱥᱟᱹᱜᱟᱹᱭ ᱨᱮᱭᱟᱜ ᱯᱟᱨᱛᱷᱚᱠᱠᱚ ᱫᱚ ᱦᱩᱭᱩᱜ ᱠᱟᱱᱟ ᱡᱮ ᱞᱟᱦᱟ ᱠᱷᱚᱱ ᱱᱤᱛᱳᱜ ᱠᱟᱹᱴᱤᱡ ᱯᱚᱨᱤᱵᱚᱨᱛᱚᱱ ᱦᱩᱭ ᱠᱟᱱᱟ ᱟᱨ ᱟᱹᱰᱤ ᱥᱩᱵᱤᱫᱟ ᱡᱚᱱᱚᱠ ᱠᱟᱱᱟ ᱱᱚᱣᱟ ᱫᱚ ᱱᱤᱭᱟᱹᱜᱤᱧ ᱢᱮᱱ ᱚᱪᱚᱭ ᱫᱟ